ᱤᱧ ᱫᱚ ᱯᱟᱛᱟ ᱪᱷᱟᱛᱟ ᱫᱟᱬᱟᱱ ᱠᱚᱲᱟᱧ ᱛᱟᱦᱮᱸ ᱞᱮᱱ ᱜᱤᱭᱟᱹᱧ ᱮᱱᱮᱡ ᱥᱮᱨᱮᱧ ᱫᱚ ᱚᱱᱟ ᱠᱚᱨᱮᱜᱤᱧ ᱪᱮᱫ ᱟᱠᱟᱫᱟᱹᱧ ᱜᱩᱨᱩ ᱜᱷᱚᱱᱴᱟ ᱠᱚᱫᱚ ᱵᱟᱹᱱᱩᱜ ᱠᱚᱛᱤᱧᱟ ᱡᱟᱦᱟᱸ ᱨᱮᱜᱮ ᱫᱚᱝ ᱦᱩᱭᱱᱟ ᱞᱟᱜᱽᱲᱮ ᱦᱩᱭᱱᱟ ᱥᱚᱦᱚᱨᱟᱭ ᱦᱩᱭᱱᱟ ᱵᱟᱦᱟ ᱦᱩᱭᱱᱟ ᱡᱟᱦᱟᱱ ᱮᱱᱮᱡ ᱜᱮ ᱯᱷᱩᱴᱵᱚᱞ ᱮᱱᱮᱡ ᱦᱩᱭᱮᱱᱟ ᱠᱨᱤᱠᱮᱴ ᱮᱱᱮᱡ ᱦᱩᱭᱱᱟ ᱦᱚᱠᱤ ᱮᱱᱮᱡ ᱦᱩᱭᱮᱱᱟ ᱵᱮᱰ ᱯᱮᱱᱴᱚᱱ ᱮᱱᱮᱡ ᱦᱩᱭᱮᱱᱟ ᱜᱩᱞᱤᱴᱮ ᱮᱱᱮᱡ ᱦᱩᱭᱮᱱᱟ ᱰᱟᱱᱴᱟ ᱮᱱᱮᱡ ᱦᱩᱭᱮᱱᱟ ᱠᱷᱟᱞᱤ ᱤᱧᱫᱚ ᱚᱲᱟᱜ ᱠᱚᱨᱮ ᱜᱮ ᱪᱟᱞᱟᱣ ᱠᱟᱛᱮᱧ ᱪᱮᱫ ᱵᱟᱲᱟ ᱞᱮᱫᱟ ᱟᱨ ᱚᱱᱟ ᱫᱚ ᱱᱚᱝᱠᱟ ᱠᱟᱛᱮᱧ ᱫᱚᱦᱚ ᱫᱟᱲᱮᱭᱟᱜ ᱟᱹᱧ ᱤᱧ ᱵᱟᱰᱟᱭ ᱫᱟᱲᱮᱭᱟᱜ ᱠᱟᱱᱟᱹᱧ ᱡᱮ ᱚᱱᱟ ᱨᱮᱫᱚ ᱡᱟᱦᱟᱸ ᱨᱮᱜᱮ ᱚᱱᱠᱟ ᱦᱩᱭᱩᱜᱼᱟ ᱚᱸᱰᱮ ᱜᱮ ᱪᱟᱞᱟᱣ ᱠᱟᱛᱮ ᱤᱧ ᱮᱱᱮᱡ ᱨᱮ ᱥᱮᱨᱮᱧ ᱛᱟᱞᱟ ᱨᱤᱧ ᱵᱚᱞᱚᱜ ᱢᱟ ᱟᱨᱤᱧ ᱮᱱᱮᱡ ᱩᱫᱩᱜ ᱟᱠᱚᱣᱟ ᱠᱚᱲᱟ ᱠᱚᱦᱚᱸ ᱟᱨ ᱤᱧ ᱦᱚᱸ ᱨᱮᱞᱟ ᱦᱩᱭᱩᱜ ᱛᱤᱧᱟᱹ ᱮᱱᱠᱷᱟᱱ ᱫᱚ ᱫᱤᱥᱟᱹ ᱛᱟᱦᱮᱱ ᱛᱤᱧᱟᱹ ᱡᱟᱦᱟᱱ ᱠᱷᱮᱞᱳᱜ ᱜᱮ ᱠᱷᱮᱞᱳᱜ ᱨᱮᱦᱚᱸ ᱡᱟᱦᱟᱱᱟᱜ ᱜᱮ ᱯᱷᱩᱴᱵᱚᱞ ᱦᱩᱭᱮᱱᱟ ᱚᱱᱟ ᱨᱮᱦᱚᱸ ᱮᱱᱮᱡ ᱠᱟᱛᱮᱧ ᱩᱫᱩᱜ ᱟᱠᱚᱣᱟ ᱠᱚᱲᱟ ᱠᱚᱧ ᱞᱟᱹᱭ ᱦᱚᱸᱠᱚᱧ ᱞᱟᱹᱭ ᱟᱠᱚᱣᱟ ᱟᱨᱦᱚᱸ ᱯᱚᱨᱤᱧ ᱢᱮᱛᱟ ᱠᱚᱣᱟ ᱱᱚᱝᱠᱟ ᱠᱟᱛᱮ ᱠᱷᱟᱱ ᱫᱚ ᱫᱤᱥᱟᱹ ᱛᱟᱦᱮᱱᱟ ᱱᱚᱝᱠᱟ ᱠᱷᱮᱞᱳᱜ ᱠᱷᱟᱱ ᱫᱚ ᱱᱚᱝᱠᱟ ᱮᱱᱮᱡ ᱞᱮᱠᱷᱟᱱ ᱢᱚᱡᱽ ᱦᱩᱭᱩᱜᱼᱟ ᱚᱱᱟ ᱠᱚ ᱥᱟᱱᱟᱢ ᱤᱧ ᱤᱭᱟᱹ ᱫᱟᱲᱮᱭᱟᱜᱼᱟ ᱚᱱᱠᱟ ᱠᱟᱛᱮ ᱢᱟᱱᱮ ᱫᱤᱥᱟᱹ ᱫᱚᱧ ᱫᱚᱦᱚ ᱫᱟᱲᱮᱭᱟᱜᱼᱟ ᱥᱚᱦᱚᱨᱟᱭ ᱨᱮᱦᱚᱸ ᱥᱚᱦᱚᱨᱟᱭ ᱞᱮᱠᱟ ᱜᱤᱧ ᱥᱮᱨᱮᱧᱟ ᱫᱚᱝ ᱫᱚ ᱫᱚᱝ ᱞᱮᱠᱟᱜᱮ ᱵᱟᱦᱟ ᱫᱚ ᱵᱟᱦᱟ ᱞᱮᱠᱟᱜᱮ ᱚᱱᱟ ᱨᱮᱜᱮ ᱥᱟᱱᱟᱢ ᱠᱚᱠᱚ ᱵᱩᱡ ᱟᱠᱚ ᱡᱮ ᱦᱮᱸ ᱟᱨ ᱥᱮᱨᱮᱧ ᱠᱟᱛᱮ ᱦᱚᱸᱧ ᱩᱫᱩᱜ ᱟᱠᱚᱣᱟᱹᱧ ᱟᱨ ᱮᱱᱮᱡ ᱠᱟᱛᱮ ᱦᱚᱸ ᱚᱱᱠᱟ ᱠᱟᱛᱮ ᱚᱱᱟ ᱫᱚ ᱢᱟᱱᱮ ᱡᱤᱣᱮᱫ ᱤᱧ ᱫᱚᱦᱚ ᱫᱟᱲᱮᱭᱟᱜᱼᱟ